ᱟᱡᱳᱫᱤᱭᱟᱹ ᱵᱩᱨᱩ ᱨᱮ ᱮᱢᱚᱱ ᱢᱤᱫᱴᱟᱱ ᱵᱩᱨᱩ ᱢᱮᱱᱟᱜᱼᱟ ᱟᱡᱳᱫᱤᱭᱟᱹ ᱠᱷᱚᱱ ᱩᱛᱛᱚᱨ ᱱᱟᱠᱷᱟ ᱫᱚ ᱩᱛᱛᱚᱨ ᱱᱟᱠᱷᱟ ᱥᱮᱱ ᱥᱮᱱᱛᱮ ᱢᱤᱫᱴᱮᱱ ᱥᱳᱱᱟᱦᱟᱨᱟ ᱟᱹᱛᱩ ᱧᱟᱢᱚᱜᱼᱟ ᱥᱳᱱᱟᱦᱟᱨᱟ ᱟᱹᱛᱩ ᱯᱟᱨᱚᱢ ᱠᱟᱛᱮᱫ ᱟᱨᱦᱚᱸ ᱢᱤᱫᱴᱟᱱ ᱟᱹᱛᱩ ᱧᱟᱢᱚᱜᱼᱟ ᱥᱟᱯᱟᱨᱚᱢ ᱵᱮᱲᱟ ᱥᱟᱯᱟᱨᱚᱢ ᱵᱮᱲᱟ ᱟᱹᱛᱩ ᱠᱷᱚᱱ ᱢᱤᱫᱴᱟᱹᱱ ᱵᱮᱥ ᱢᱟᱱᱮ ᱵᱟᱹᱭᱦᱟᱹᱲ ᱠᱟᱱᱟ ᱢᱟᱱᱮ ᱵᱟᱹᱭᱦᱟᱹᱲ ᱡᱷᱚᱨᱱᱟ ᱟᱨ ᱪᱮᱫ ᱪᱚᱝ ᱟᱫᱚ ᱚᱱᱟ ᱠᱷᱚᱱ ᱯᱟᱨᱚᱢ ᱠᱟᱛᱮᱫ ᱜᱮ ᱱᱟᱦᱟᱜ ᱵᱩᱨᱩ ᱫᱚ ᱥᱮᱴᱮᱨᱚᱜᱼᱟ ᱟᱫᱚ ᱵᱩᱨᱩ ᱥᱮᱴᱮᱨ ᱞᱮᱱᱠᱷᱟᱱ ᱮᱢᱚᱱ ᱧᱮᱞᱛᱮ ᱫᱚᱢᱮ ᱩᱥᱩᱞ ᱟᱫᱚ ᱫᱚᱢᱮ ᱩᱥᱩᱞ ᱧᱮᱞᱚᱜᱼᱟ ᱟᱫᱚ ᱢᱮᱱᱟᱧ ᱛᱟᱦᱞᱮ ᱪᱮᱫ ᱞᱮᱠᱟ ᱪᱚᱴ ᱠᱷᱚᱱ ᱫᱚ ᱵᱩᱡᱩᱜᱼᱟ ᱫᱮᱡᱚᱜ ᱦᱩᱭᱩᱜᱼᱟ ᱟᱫᱚ ᱵᱩᱨᱩ ᱛᱮᱦᱟᱸᱜ ᱫᱮᱡᱚᱜ ᱠᱟᱱᱟ ᱛᱚᱠᱷᱚᱱ ᱫᱮᱡ ᱫᱮᱡ ᱛᱮ ᱧᱮᱞ ᱫᱟᱹᱧ ᱮᱠᱫᱚᱢ ᱫᱚᱢᱮ ᱩᱫᱽᱜᱟᱹᱨ ᱦᱚᱲᱢᱚ ᱠᱷᱚᱱ ᱩᱫᱽᱜᱟᱹᱨ ᱩᱰᱩᱠᱚᱜ ᱠᱟᱱᱟ ᱟᱨ ᱫᱚᱢᱮ ᱟᱹᱪᱤᱨ ᱯᱟᱹᱪᱤᱨ ᱟᱹᱪᱩᱨᱚᱜ ᱢᱮ ᱟᱫᱚᱢ ᱮᱸᱰᱮ ᱮᱸᱰᱮᱜᱮ ᱟᱵᱟᱨ ᱨᱟᱠᱟᱵ ᱨᱟᱠᱟᱵ ᱛᱮ ᱫᱚᱢᱮ ᱞᱟᱸᱜᱟᱭᱮᱱ ᱠᱷᱟᱱ ᱢᱤᱫᱴᱟᱱ ᱵᱮᱥ ᱥᱟᱨᱡᱚᱢ ᱫᱟᱨᱮ ᱢᱮᱱᱟᱜᱼᱟ ᱚᱸᱰᱮᱧ ᱫᱩᱲᱩᱵ ᱡᱤᱨᱟᱹᱣ ᱮᱱᱟ ᱟᱨ ᱚᱱᱛᱮᱧ ᱧᱮᱞᱫᱟ ᱟᱹᱰᱤᱜᱟᱱ ᱩᱥᱩᱞ ᱢᱮᱱᱟᱜ ᱜᱮᱭᱟ ᱟᱫᱚ ᱚᱸᱰᱮᱧ ᱡᱤᱨᱟᱹᱣ ᱠᱟᱛᱮᱫ ᱮᱨᱼᱯᱚᱨᱮ ᱢᱤᱫ ᱜᱷᱟᱹᱲᱤᱡ ᱤᱧ ᱡᱤᱨᱟᱹᱣ ᱮᱱᱟ ᱩᱫᱽᱜᱟᱹᱨ ᱠᱚ ᱠᱟᱹᱴᱤᱡ ᱤᱧ ᱦᱟᱣᱮᱫ ᱦᱚᱪᱚ ᱟᱫᱟ ᱟᱨᱦᱚᱸᱧ ᱛᱟᱲᱟᱢ ᱠᱮᱫᱟ ᱛᱟᱲᱟᱢ ᱠᱮᱫ ᱠᱷᱟᱹᱱᱤᱧ ᱚᱱᱠᱟ ᱚᱱᱠᱟ ᱟᱨ ᱠᱤᱪᱷᱩᱜᱟᱱ ᱥᱟᱺᱜᱤᱧ ᱥᱮᱱ ᱠᱟᱛᱮᱫ ᱫᱚᱢᱮ ᱡᱟᱸᱜᱟ ᱠᱚ ᱦᱟᱹᱥᱩᱧ ᱠᱟᱱᱟ ᱟᱨ ᱡᱟᱸᱜᱟ ᱦᱟᱹᱥᱩᱧ ᱠᱟᱱ ᱠᱷᱟᱱᱤᱧ ᱢᱮᱱᱫᱟ ᱟᱨᱦᱚᱸ ᱠᱟᱹᱴᱤᱡ ᱤᱧ ᱡᱤᱨᱟᱹᱣ ᱞᱮᱱᱜᱮ ᱟᱫᱚ ᱚᱸᱰᱮ ᱡᱤᱨᱟᱹᱣ ᱠᱟᱛᱮᱫ ᱤᱧ ᱵᱮᱸᱜᱮᱫᱟᱜ ᱠᱟᱱᱟ ᱚᱱᱮᱠᱴᱟᱧ ᱨᱟᱠᱟᱵ ᱠᱟᱱᱟ ᱟᱫᱚ ᱚᱱᱠᱟ ᱠᱟᱛᱮᱫ ᱢᱮᱱᱫᱟᱹᱧ ᱟᱨ ᱠᱟᱹᱴᱤᱡ ᱤᱧ ᱡᱤᱨᱟᱹᱣ ᱞᱮᱱᱜᱮ ᱟᱨ ᱤᱧ ᱨᱟᱠᱟᱵᱟ ᱟᱫᱚ ᱚᱱᱠᱟ ᱠᱟᱛᱮᱫ ᱚᱸᱰᱮ ᱟᱨᱚ ᱠᱟᱹᱴᱤᱡ ᱤᱧ ᱡᱤᱨᱟᱹᱣ ᱮᱱᱟ ᱟᱨ ᱚᱸᱰᱮ ᱡᱤᱨᱟᱹᱣ ᱠᱟᱛᱮᱫ ᱢᱤᱫ ᱜᱷᱟᱹᱲᱤᱡ ᱦᱩᱭᱱᱟ ᱟᱨᱦᱚᱧ ᱨᱟᱠᱟᱵᱱᱟ ᱛᱟᱲᱟᱢᱮᱫ ᱜᱤᱭᱟᱹᱧ ᱛᱟᱲᱟᱢ ᱛᱟᱲᱟᱢ ᱛᱮ ᱮᱠᱫᱚᱢ ᱟᱹᱪᱤᱨ ᱯᱟᱹᱪᱤᱨ ᱤᱧ ᱟᱹᱪᱩᱨ ᱟᱹᱪᱩᱨ ᱛᱮ ᱟᱹᱪᱩᱨ ᱟᱹᱪᱩᱨ ᱛᱮ ᱵᱮᱥ ᱮᱠᱫᱚᱢᱤᱧ ᱨᱟᱠᱟᱵ ᱮᱱᱟ ᱪᱮᱛᱟᱱ ᱪᱮᱛᱟᱱ ᱤᱧ ᱨᱟᱠᱟᱵ ᱮᱱ ᱠᱷᱟᱱ ᱡᱟᱧ ᱩᱫᱽᱜᱟᱹᱨ ᱞᱮᱱᱟ ᱚᱱᱟ ᱩᱫᱽᱜᱟᱹᱨ ᱠᱚ ᱦᱟᱣᱮᱫᱱᱟ ᱮᱢᱚᱱ ᱵᱮᱥ ᱦᱟᱣᱟ ᱧᱟᱢᱚᱜᱼᱟ ᱪᱮᱛᱟᱱ ᱨᱮ ᱟᱨ ᱚᱸᱰᱮ ᱠᱷᱚᱱ ᱵᱮᱸᱜᱮᱫ ᱫᱟᱹᱧ ᱱᱚᱛᱮ ᱦᱚᱸ ᱟᱹᱰᱤᱜᱟᱱ ᱡᱷᱟᱹᱞ ᱥᱟᱺᱜᱤᱧ ᱧᱮᱞ ᱧᱟᱢᱚᱜ ᱠᱟᱱᱟ ᱮᱠᱫᱚᱢ ᱚᱱᱟ ᱯᱩᱨᱩᱞᱤᱭᱟᱹ ᱠᱚ ᱱᱚᱛᱮᱧ ᱵᱮᱸᱜᱮᱫᱮᱜ ᱠᱷᱟᱱ ᱱᱚᱛᱮ ᱵᱳᱠᱟᱨᱳ ᱠᱚᱦᱚᱸ ᱧᱮᱞᱚᱜ ᱠᱟᱱᱟ ᱦᱮᱸ ᱟᱨᱦᱚᱸ ᱱᱚᱣᱟ ᱤᱭᱟᱹ ᱥᱮᱱᱮᱧ ᱵᱮᱸᱜᱮᱫᱮᱜ ᱠᱷᱟᱱ ᱯᱚᱥᱪᱤᱢ ᱥᱮᱫ ᱤᱧ ᱵᱮᱸᱜᱮᱫᱮᱜ ᱠᱷᱟᱱ ᱦᱟᱱᱟ ᱫᱟᱹᱣᱲᱟᱹ ᱵᱩᱨᱩ ᱠᱚᱦᱚᱸ ᱧᱮᱞᱚᱜ ᱠᱟᱱᱟ ᱟᱫᱚᱧ ᱢᱮᱱᱫᱟ ᱢᱟᱨᱟᱝ ᱵᱷᱟᱹᱞᱤ ᱩᱥᱩᱞ ᱵᱩᱨᱩ ᱠᱟᱱᱟ ᱱᱚᱣᱟᱫᱚ ᱦᱮᱸ ᱟᱫᱚ ᱚᱸᱰᱮ ᱥᱮᱱ ᱠᱟᱛᱮᱫ ᱮᱛᱚ ᱢᱚᱡᱽ ᱡᱟᱭᱜᱟ ᱠᱟᱱᱟ ᱠᱷᱩᱵᱽ ᱵᱷᱟᱹᱞᱤᱧ ᱵᱩᱡᱽ ᱠᱮᱫᱟ ᱚᱸᱰᱮ ᱟᱫᱚ ᱤᱱᱟ ᱵᱩᱨᱩ ᱡᱟᱦᱟᱸᱭ ᱠᱚ ᱡᱩᱫᱤ ᱵᱚᱱ ᱧᱮᱞ ᱟᱥᱮ ᱟᱫᱚ ᱱᱟᱦᱟᱜ ᱦᱤᱲᱤᱧ ᱫᱚ ᱵᱟᱵᱚᱱ ᱫᱟᱲᱮᱭᱟᱜᱼᱟ ᱛᱤᱥ ᱦᱚᱸ